ᱡᱟᱦᱟᱸ ᱠᱮᱢᱮᱨᱟᱧ ᱦᱟᱛᱟᱣ ᱞᱮᱫᱟ ᱯᱨᱚᱛᱷᱚᱢ ᱫᱚ ᱚᱱᱠᱟᱱ ᱠᱮᱢᱮᱨᱟ ᱫᱚ ᱱᱚᱶᱟ ᱠᱚᱨᱮ ᱵᱟᱝ ᱛᱟᱦᱮᱸ ᱠᱟᱱᱟ ᱛᱚ ᱚᱱᱟ ᱠᱮ ᱢᱮᱨᱟ ᱦᱟᱛᱟᱣ ᱠᱟᱛᱫ ᱟᱹᱰᱤ ᱠᱩᱥᱤ ᱨᱤᱧ ᱛᱟᱦᱮᱸ ᱠᱟᱱᱟ ᱟᱹᱰᱤ ᱨᱟᱹᱥᱠᱟ ᱯᱨᱚᱛᱷᱚᱢ ᱫᱚ ᱟᱹᱰᱤ ᱢᱚᱸᱡᱽ ᱤᱧ ᱠᱟᱹᱢᱤᱭᱮᱫ ᱛᱟᱦᱮᱱᱟ ᱵᱟᱹᱭ ᱵᱟᱹᱭ ᱛᱮ ᱡᱚᱠᱷᱚᱱ ᱚᱱᱟ ᱠᱮᱢᱮᱨᱟ ᱠᱚ ᱱᱤᱭᱮ ᱯᱟᱲᱦᱟᱣ ᱤᱧ ᱮᱦᱚᱵ ᱮᱱᱟ ᱩᱱ ᱥᱠᱩᱞ ᱠᱚᱞᱮᱡᱽ ᱨᱮ ᱚᱱᱟ ᱠᱚ ᱱᱤᱭᱟᱹ ᱯᱟᱲᱦᱟᱣ ᱤᱧ ᱮᱦᱚᱵ ᱮᱱᱟ ᱠᱮᱢᱮᱨᱟ ᱵᱷᱤᱰᱭᱳ ᱜᱨᱟᱯᱷᱤ ᱠᱚ ᱪᱮᱛᱟᱱ ᱨᱮ ᱛᱚᱠᱷᱚᱱ ᱤᱧ ᱡᱟᱦᱟᱸᱴᱟᱜ ᱠᱮᱢᱮᱨᱟᱧ ᱦᱟᱛᱟᱣ ᱞᱮᱫᱟ ᱚᱱᱟ ᱠᱮᱢᱮᱨᱟ ᱱᱤᱛᱳᱜ ᱥᱚᱢᱚᱭᱨᱮ ᱡᱟᱦᱟᱸ ᱞᱮᱠᱟᱱᱟᱜ ᱠᱮᱢᱮᱨᱟ ᱞᱟᱜᱟᱜᱼᱟ ᱚᱱᱮ ᱚᱱᱠᱟᱱᱟᱜ ᱠᱮᱢᱮᱨᱟ ᱫᱚ ᱠᱤᱱᱛᱩ ᱱᱤᱛᱚᱜ ᱫᱚ ᱚᱱᱟ ᱫᱚ ᱵᱟᱝ ᱠᱟᱱᱟ ᱟᱨ ᱱᱤᱛᱳᱜ ᱫᱚ ᱚᱱᱟ ᱠᱮᱢᱮᱨᱟ ᱫᱚ ᱵᱟᱹᱧ ᱠᱩᱥᱤᱭᱟᱜᱼᱟ ᱪᱮᱫᱟᱜ ᱥᱮ ᱚᱱᱟ ᱠᱮᱢᱮᱨᱟ ᱨᱮᱱᱟᱜ ᱟᱭᱢᱟ ᱨᱚᱠᱚᱢ ᱯᱷᱟᱱᱥᱮᱱ ᱟᱭᱢᱟ ᱨᱚᱠᱚᱢ ᱥᱮᱴᱤᱝᱥ ᱚᱱᱟ ᱨᱮᱫᱚ ᱵᱟᱹᱱᱩᱜᱼᱟ ᱡᱟᱦᱟᱸᱴᱟᱜ ᱱᱮᱛᱟᱨᱟᱜ ᱠᱮᱢᱮᱨᱟ ᱠᱚᱨᱮ ᱢᱮᱱᱟᱜᱼᱟ ᱟᱨ ᱡᱮᱢᱚᱱ ᱠᱤ ᱠᱮᱢᱮᱨᱟ ᱠᱚᱨᱮᱱᱟᱜ ᱞᱮᱱᱥ ᱠᱮᱢᱮᱨᱟ ᱠᱚᱨᱟᱱᱟᱜ ᱵᱟᱴᱚᱢ ᱥᱮᱴᱤᱝᱥ ᱳᱣᱟᱭᱤᱰ ᱚᱱᱮ ᱡᱟᱦᱟᱱᱟᱜ ᱠᱮᱢᱮᱨᱟ ᱨᱮᱱᱟᱜ ᱥᱤᱥᱴᱮᱢ ᱛᱟᱦᱮᱱᱟ ᱯᱩᱨᱟᱹᱜᱮ ᱱᱤᱛᱚᱜ ᱫᱚ ᱚᱱᱟ ᱜᱮ ᱟᱹᱰᱤ ᱰᱟᱣᱩᱱ ᱮᱱᱟ ᱟᱨ ᱮᱱᱠᱷᱟᱱ ᱚᱱᱟ ᱠᱮᱢᱮᱨᱟ ᱫᱚ ᱟᱹᱰᱤ ᱟᱭᱢᱟ ᱫᱟᱢ ᱛᱮᱧ ᱦᱟᱛᱟᱣ ᱞᱮᱫᱟ ᱟᱨ ᱱᱤᱛᱚᱜ ᱢᱤᱫᱴᱮᱱ ᱠᱮᱢᱮᱨᱟ ᱨᱮᱱᱟᱜ ᱫᱟᱢ ᱟᱨ ᱠᱮᱢᱮᱨᱟ ᱦᱟᱛᱟᱣ ᱟᱹᱰᱤᱜᱮ ᱠᱚᱴᱷᱤᱱ ᱜᱮᱭᱟ ᱛᱚ ᱱᱤᱛᱚᱜ ᱢᱚᱱ ᱮ ᱞᱟᱹᱭ ᱮᱫ ᱛᱤᱧᱟᱹ ᱟᱨᱦᱚ ᱪᱮᱫᱟᱜ ᱵᱟᱪᱷᱟᱣ ᱠᱟᱛᱮᱫ ᱪᱚ ᱟᱨ ᱦᱚᱸ ᱢᱟᱪᱷᱟ ᱢᱟᱪᱷᱟ ᱠᱮᱢᱮᱨᱟ ᱵᱟᱹᱧ ᱦᱟᱛᱟᱣ ᱞᱮᱫᱟ ᱛᱚ ᱱᱤᱛᱚᱜ ᱚᱱᱟ ᱜᱮ ᱱᱤᱛᱳᱜ ᱟᱹᱰᱤ ᱵᱟᱹᱲᱤᱡ ᱤᱧ ᱟᱹᱭᱠᱟᱹᱣᱟ ᱡᱮ ᱢᱚᱸᱡᱽ ᱠᱮᱢᱮᱨᱟ ᱫᱚ ᱵᱟᱹᱧ ᱧᱟᱢ ᱫᱟᱲᱮᱭᱟᱫᱟ